ᱦᱳᱭ ᱟᱢ ᱡᱩᱫᱤ ᱡᱟᱦᱟᱸᱱᱟᱜ ᱦᱟᱛᱮᱨ ᱠᱟᱡ ᱥᱮᱬᱟ ᱞᱟᱹᱜᱤᱫᱚᱜ ᱠᱟᱱᱟᱢ ᱛᱟᱦᱞᱮ ᱟᱢ ᱩᱱᱠᱩ ᱠᱮᱢ ᱨᱮᱱ ᱡᱟᱦᱟᱸᱭ ᱠᱚ ᱠᱮᱢ ᱠᱚ ᱪᱟᱞᱟᱣᱮᱫ ᱫᱚᱠᱚ ᱥᱮ ᱥᱮᱬᱟᱣᱟᱠᱚ ᱠᱟᱱᱟ ᱩᱱᱠᱩ ᱥᱟᱞᱟᱜ ᱟᱢ ᱡᱳᱜᱟᱡᱳᱜᱽ ᱦᱩᱭᱩᱜ ᱛᱟᱢᱟ ᱪᱮᱫᱞᱮᱠᱟ ᱨᱮᱢ ᱡᱳᱜᱟᱡᱳᱜᱟ ᱟᱢ ᱩᱱᱠᱩ ᱴᱷᱮᱱ ᱪᱟᱞᱟᱣ ᱠᱟᱛᱮ ᱵᱷᱟᱹᱜᱤ ᱴᱷᱤᱠ ᱵᱟᱲᱟᱭ ᱡᱚᱝ ᱢᱮ ᱪᱮᱫ ᱠᱚ ᱚᱱᱟ ᱠᱮᱢ ᱨᱮ ᱵᱷᱩᱛᱛᱤ ᱞᱮᱱ ᱠᱷᱟᱱ ᱪᱮᱫ ᱠᱚ ᱞᱟᱜᱟᱜᱼᱟ ᱯᱷᱨᱚᱢ ᱠᱚ ᱮᱢᱚᱜᱼᱟ ᱚᱱᱟ ᱯᱷᱨᱚᱢ ᱯᱩᱨᱩᱱ ᱠᱟᱛᱮ ᱡᱚᱢᱟ ᱦᱩᱭᱩᱜᱼᱟ ᱥᱟᱶᱛᱮ ᱟᱭᱢᱟ ᱟᱭᱢᱟ ᱠᱚ ᱞᱟᱜᱟᱜᱼᱟ ᱡᱮᱢᱚᱱ ᱯᱷᱚᱴᱳ ᱠᱚ ᱪᱮᱫ ᱠᱚ ᱮᱢᱟᱱ ᱮᱢᱟᱱ ᱚᱱᱟ ᱠᱚ ᱠᱩᱠᱞᱤ ᱡᱚᱝ ᱨᱮᱱᱟᱜ ᱵᱮᱯᱟᱨ ᱢᱮᱱᱟᱜᱼᱟ ᱚᱱᱟ ᱠᱚ ᱤᱫᱤ ᱠᱟᱛᱮ ᱟᱢ ᱪᱟᱞᱟᱣ ᱦᱩᱭᱩᱜ ᱛᱟᱢᱟ ᱟᱭᱢᱟ ᱦᱟᱛᱮᱨ ᱠᱟᱡ ᱢᱮᱱᱟᱜᱼᱟ ᱡᱮᱢᱚᱱ ᱡᱟᱞ ᱵᱮᱱᱟᱣ ᱥᱮ ᱵᱟᱬᱥᱤ ᱵᱮᱱᱟᱣ ᱱᱟᱱᱟᱦᱩᱱᱟᱹᱨ ᱠᱟᱹᱢᱤ ᱥᱮᱬᱟ ᱛᱮᱱᱟᱜ ᱢᱮᱱᱟᱜᱼᱟ ᱟᱨ ᱤᱛᱩᱱ ᱟᱥᱲᱟ ᱡᱩᱫᱤ ᱚᱱᱟ ᱤᱛᱩᱱ ᱟᱥᱲᱟ ᱨᱮ ᱟᱢ ᱥᱮᱞᱮᱫᱚᱜ ᱥᱟᱱᱟᱭᱮᱫ ᱢᱮᱭᱟ ᱛᱟᱦᱞᱮ ᱚᱸᱰᱮ ᱩᱱᱠᱩ ᱢᱟᱪᱮᱫ ᱠᱚ ᱥᱟᱞᱟᱜ ᱜᱟᱞᱢᱟᱨᱟᱣ ᱫᱚᱦᱚ ᱦᱩᱭᱩᱜᱼᱟ ᱪᱮᱫ ᱠᱚ ᱞᱟᱜᱟᱜᱼᱟ ᱱᱚᱸᱰᱮ ᱥᱮᱞᱮᱫᱚᱜ ᱨᱮᱱᱟᱜ ᱥᱮ ᱥᱮᱬᱟ ᱯᱟᱲᱦᱟᱣ ᱥᱮᱬᱟ ᱨᱮᱱᱟᱜ ᱡᱮᱢᱚᱱ ᱯᱷᱨᱚᱢ ᱠᱚ ᱧᱟᱢᱚᱜᱼᱟ ᱚᱱᱟ ᱯᱷᱨᱚᱢ ᱨᱮ ᱯᱩᱨᱩᱱ ᱦᱩᱭᱩᱜᱼᱟ ᱥᱮ ᱰᱚᱠᱩᱢᱮᱱᱥ ᱠᱚ ᱞᱟᱜᱟᱜᱼᱟ ᱥᱮ ᱢᱤᱫ ᱯᱷᱳᱴᱳ ᱠᱚ ᱞᱟᱜᱟᱜᱼᱟ ᱚᱱᱮ ᱚᱱᱟ ᱠᱚ ᱤᱫᱤ ᱠᱟᱛᱮ ᱪᱟᱞᱟᱣ ᱦᱩᱭᱩᱜᱼᱟ ᱛᱟᱦᱞᱮ ᱠᱷᱟᱱ ᱜᱮ ᱥᱟᱱᱟᱢᱟᱜ ᱨᱮ ᱫᱟᱣ ᱤᱢ ᱧᱟᱢᱟ ᱥᱮᱢ ᱵᱩᱡᱷᱟᱹᱣ ᱫᱟᱲᱮᱭᱟᱜᱼᱟ